ᱦᱮᱸ ᱦᱮᱞᱳ ᱟᱹᱞᱤᱧ ᱢᱚᱦᱟᱫᱮᱵᱽ ᱦᱟᱸᱥᱫᱟᱜ ᱞᱤᱧ ᱞᱟᱹᱭᱮᱫᱼᱟ ᱟᱵᱮᱱ ᱵᱮᱱ ᱯᱷᱳᱱ ᱠᱮᱫᱼᱟ ᱦᱮᱸ ᱟᱹᱞᱤᱧ ᱫᱚ ᱜᱟᱹᱰᱤ ᱞᱤᱧ ᱪᱟᱹᱞᱩᱭᱟ ᱟᱹᱞᱤᱧ ᱫᱚ ᱰᱟᱭᱵᱷᱟᱨ ᱠᱟᱱᱟᱞᱤᱧ ᱟᱪᱪᱷᱟ ᱦᱮᱸ ᱪᱟᱞᱟᱣ ᱫᱚᱞᱤᱧ ᱪᱟᱞᱟᱣ ᱫᱟᱲᱮᱭᱟᱜᱼᱟ ᱟᱫᱚ ᱛᱤᱱᱟᱹᱜ ᱚᱠᱛᱚ ᱥᱚᱢᱚᱭ ᱞᱟᱜᱟᱜ ᱛᱟᱵᱮᱱᱟ ᱜᱟᱹᱰᱤ ᱫᱚ ᱟᱵᱮᱱᱟᱜ ᱡᱟᱦᱟᱸ ᱛᱤᱱᱟᱹᱜ ᱥᱟᱯᱟᱵᱟᱜ ᱠᱚ ᱢᱮᱱᱟᱜᱼᱟ ᱛᱤᱱᱟᱹᱜ ᱯᱮ ᱜᱟᱹᱰᱤ ᱜᱟᱱ ᱦᱩᱭᱩᱜᱼᱟ ᱟᱫᱚ ᱛᱤᱥ ᱠᱚᱛᱮ ᱟᱫᱚ ᱜᱟᱹᱰᱤ ᱵᱮᱱ ᱫᱚᱨᱠᱟᱨᱚᱜ ᱠᱟᱱᱟ ᱯᱷᱮᱵᱽᱨᱟᱨᱤ ᱨᱮᱱᱟᱜ ᱵᱟᱨ ᱯᱮ ᱛᱟᱹᱨᱤᱠ ᱨᱮ ᱦᱮᱸᱻ ᱦᱩᱭᱩᱜᱼᱟ ᱟᱫᱚ ᱠᱟᱛᱷᱟ ᱫᱚ ᱦᱩᱭᱩᱜ ᱠᱟᱱᱟ ᱛᱤᱱ ᱚᱠᱛᱚ ᱥᱚᱢᱚᱭ ᱞᱟᱜᱟᱜᱼᱟ

ᱟᱪᱪᱷᱟ ᱚᱱᱟ ᱛᱮᱜᱮᱵᱮᱱ ᱪᱟᱞᱟᱜᱼᱟ ᱟᱫᱚ ᱚᱱᱟ ᱨᱮᱱᱟᱜ ᱟᱵᱮᱱᱟᱜ ᱫᱚ ᱠᱟᱹᱣᱰᱤ ᱫᱚ ᱞᱟᱜᱟᱣ ᱟᱵᱮᱱᱟ ᱵᱟᱝ ᱵᱟᱝ ᱚᱱᱟ ᱫᱚ ᱴᱮᱹᱱ ᱛᱮᱫᱚ ᱪᱟᱞᱟᱣ ᱫᱚ ᱵᱟᱝ ᱜᱟᱱᱚᱜᱼᱟ ᱴᱮᱹᱱ ᱛᱮ ᱪᱟᱞᱟᱣ ᱞᱮᱠᱷᱟᱱ ᱫᱚ ᱱᱚᱸᱰᱮ ᱠᱷᱚᱱ ᱫᱚ ᱠᱟᱹᱣᱰᱤ ᱫᱚ ᱠᱚᱢ ᱜᱮ ᱞᱟᱜᱟᱜᱼᱟ ᱴᱷᱤᱠᱟᱹᱱ ᱜᱮᱭᱟ ᱟᱫᱚ ᱦᱟᱸᱰᱮ ᱠᱷᱚᱱᱟᱜ ᱛᱚ ᱚᱱᱟ ᱡᱟᱭᱜᱟ ᱨᱮ ᱪᱟᱞᱟᱜ ᱦᱚᱛᱮᱫ ᱛᱮ ᱟᱵᱮᱱ ᱫᱚ ᱟᱨᱚ ᱜᱟᱹᱰᱤ ᱠᱚᱨᱟᱣ ᱦᱩᱭᱩᱜ ᱛᱟᱵᱮᱱᱟ ᱚᱱᱟ ᱞᱟᱹᱜᱤᱫ ᱫᱚ ᱟᱵᱮᱱ ᱫᱚ ᱱᱚᱸᱰᱮ ᱠᱷᱚᱱᱟᱜ ᱜᱮ ᱡᱟᱦᱟᱸ ᱜᱟᱹᱰᱤ ᱨᱮᱵᱮᱱ ᱤᱫᱤᱭᱟ ᱮᱠᱮᱵᱟᱨᱮ ᱟᱵᱮᱱᱟᱜ ᱡᱟᱦᱟᱸ ᱡᱟᱭᱜᱟ ᱨᱮᱵᱮᱱ ᱢᱮᱱᱟ ᱚᱱᱟ ᱡᱟᱭᱜᱟ ᱨᱮ ᱮᱠᱮᱵᱟᱨᱮ ᱥᱮᱴᱮᱨᱚᱜ ᱛᱟᱵᱮᱱᱟ ᱜᱟᱱ ᱫᱚ ᱜᱟᱱᱚᱜᱼᱟ ᱟᱫᱚ ᱟᱵᱮᱱᱟᱜ ᱱᱚᱣᱟ ᱨᱮᱫᱚ ᱯᱮ ᱜᱟᱹᱰᱤ ᱞᱮᱠᱟ ᱦᱩᱭᱩᱜ ᱛᱟᱵᱮᱱᱟ ᱛᱚ ᱥᱟᱯᱟᱵᱽ ᱠᱚ ᱟᱫᱚ ᱚᱱᱟ ᱨᱮᱱᱟᱜ ᱫᱚ ᱟᱵᱮᱱ ᱫᱚ ᱞᱟᱜᱟᱜ ᱛᱟᱵᱮᱱᱟ ᱢᱳᱴᱟᱢᱩᱴᱤ ᱱᱚᱸᱰᱮ ᱠᱷᱚᱱᱟᱜ ᱚᱱᱟ ᱟᱵᱮᱱᱟᱜ ᱚᱱᱟ ᱫᱚ ᱯᱮ ᱥᱟᱥᱟᱭ ᱞᱟᱜᱟᱜ ᱛᱟᱵᱮᱱᱟ ᱯᱮ ᱥᱟᱭᱥᱟᱭ ᱞᱟᱜᱟᱜ ᱛᱟᱵᱮᱱᱟ ᱟᱫᱚ ᱚᱱᱟᱢᱟ ᱵᱟᱲᱟᱭᱚᱜ ᱠᱟᱱ ᱜᱮ ᱟᱵᱚ ᱢᱟ ᱡᱚᱛᱚ ᱜᱮ ᱥᱟᱱᱛᱟᱲ ᱵᱚᱭᱦᱟ ᱠᱟᱱ ᱜᱮᱭᱟ ᱵᱚᱱ ᱟᱫᱚ ᱵᱮᱯᱟᱨ ᱫᱚ ᱦᱩᱭᱩᱜ ᱠᱟᱱᱟ ᱡᱟᱦᱟᱱᱟᱜ ᱜᱟᱹᱰᱤ ᱛᱮᱵᱚᱱ ᱥᱟᱜᱟᱲᱚᱢ ᱛᱮᱵᱚᱱ ᱤᱫᱤᱭᱟ ᱚᱱᱟᱛᱚ ᱟᱫᱚ ᱥᱩᱱᱩᱢ ᱛᱚ ᱞᱟᱜᱟᱜᱼᱟ ᱥᱩᱱᱩᱢ ᱛᱚ ᱚᱱᱟ ᱨᱮᱱᱟᱜ ᱠᱷᱚᱨᱪᱟ ᱛᱚ ᱥᱮᱨᱚᱠᱚᱢ ᱞᱟᱜᱟᱜ ᱜᱮᱭᱟ ᱛᱟᱯᱚᱨᱮ ᱟᱨᱚ ᱦᱟᱸᱰᱮ ᱟᱨᱚ ᱪᱮᱹᱠ ᱯᱳᱥᱴ ᱨᱮ ᱚᱸᱰᱮ ᱟᱨᱚ ᱛᱷᱚᱲᱟ ᱜᱟᱱ ᱩᱱᱠᱩ ᱥᱟᱦᱮᱵᱽ ᱠᱚ ᱛᱷᱚᱲᱟ ᱮᱢᱟ ᱠᱚ ᱦᱩᱭᱩᱜᱼᱟ ᱞᱟᱹᱰᱩ ᱡᱚᱢ ᱞᱟᱹᱜᱤᱫ ᱚᱸᱰᱮ ᱦᱚᱸ ᱮᱢᱟ ᱠᱚ ᱦᱩᱭᱩᱜᱼᱟ ᱵᱟᱠᱷᱟᱱ ᱫᱚ ᱵᱟᱝ ᱜᱟᱱᱚᱜᱼᱟ ᱚᱸᱰᱮ ᱦᱚᱸ ᱟᱪᱪᱷᱟ ᱟᱪᱪᱷᱟ ᱟᱪᱪᱷᱟ ᱴᱷᱤᱠ ᱴᱷᱤᱠ ᱴᱷᱤᱠ ᱜᱮᱭᱟ ᱦᱳᱭ ᱦᱳᱭ ᱦᱳᱭ ᱦᱳᱭ ᱞᱟᱜᱟᱜ ᱜᱮᱭᱟ ᱳᱭ ᱴᱷᱤᱠᱟᱹᱱ ᱜᱮᱭᱟ ᱛᱟᱦᱚᱞᱮ ᱤᱱᱟᱹ ᱚᱠᱛᱚ ᱨᱮᱜᱮ ᱦᱟᱸᱜ ᱜᱟᱹᱰᱤ ᱞᱤᱧ ᱥᱟᱜᱟᱲᱟᱢ ᱞᱤᱧ ᱚᱸᱰᱮ ᱞᱤᱧ ᱤᱫᱤᱭᱟ ᱟᱨ ᱟᱵᱮᱱᱟᱜ ᱡᱟᱦᱟᱸ ᱠᱟᱹᱣᱰᱤ ᱞᱟᱜᱟᱜᱼᱟ ᱚᱱᱟ ᱫᱚ ᱚᱸᱰᱮ ᱜᱮᱦᱟᱜ ᱵᱮᱱ ᱮᱢᱟᱞᱤᱧᱟᱹ ᱟᱨ ᱚᱱᱟ ᱠᱷᱚᱱ ᱛᱷᱚᱲᱟ ᱜᱟᱱ ᱫᱚ ᱡᱟᱦᱟᱱᱟᱜ ᱟᱵᱮᱱᱟᱜ ᱵᱩᱡᱽ ᱛᱮᱵᱮᱱ ᱠᱚᱢ ᱵᱮᱥᱤ ᱠᱟᱛᱮᱫ ᱵᱮᱱ ᱮᱢᱟ ᱞᱤᱧᱟᱹ ᱤᱱᱟᱹᱜᱮ ᱦᱳᱭ ᱴᱷᱤᱠ ᱜᱮᱭᱟ ᱢᱟ ᱛᱟᱦᱚᱞᱮ ᱦᱚᱦᱟᱨ ᱜᱮ